ᱢᱮᱱᱠᱷᱟᱱ ᱟᱞᱮ ᱱᱚᱰᱮ ᱡᱟᱦᱟᱸ ᱵᱮᱲᱟ ᱠᱟᱴᱟ ᱠᱷᱚᱱ ᱵᱟᱨᱤᱯᱟᱫᱟ ᱪᱟᱞᱟᱜ ᱦᱩᱭᱩᱜᱼᱟ ᱛᱳ ᱚᱱᱟ ᱞᱟᱹᱜᱤᱫ ᱛᱤᱱᱟᱹᱜ ᱠᱟᱹᱣᱰᱤ ᱞᱟᱜᱟᱜᱼᱟ ᱟᱪᱪᱷᱟ ᱴᱷᱤᱠ ᱜᱮᱭᱟ ᱛᱚᱵᱮ ᱚᱱᱟ ᱠᱟᱹᱣᱰᱤᱛᱤᱧ ᱮᱢᱚᱜ ᱜᱮᱭᱟ ᱛᱚᱵᱮ ᱟᱢ ᱜᱟᱯᱟ ᱥᱮᱛᱟᱜ ᱛᱩᱨᱩᱭ ᱴᱟᱲᱟᱝ ᱚᱠᱛᱚ ᱞᱟᱜᱟᱣ ᱢᱮ ᱪᱮᱫᱟᱜ ᱥᱮ ᱢᱤᱫᱴᱟᱝ ᱟᱹᱰᱤ ᱞᱚᱦᱚᱡᱩᱨᱤ ᱨᱩᱜᱤ ᱢᱮᱱᱟᱭᱟ ᱟᱫᱚ ᱩᱱᱤ ᱜᱟᱯᱟ ᱵᱟᱨᱤᱯᱟᱫᱟ ᱛᱮ ᱤᱫᱤᱭᱮ ᱦᱩᱭᱩᱜᱼᱟ ᱡᱩᱫᱤ ᱩᱱᱤ ᱨᱳᱜᱤ ᱴᱷᱤᱠ ᱚᱠᱛᱚᱨᱮ ᱵᱟᱭ ᱥᱮᱴᱮᱨ ᱫᱟᱲᱮᱭᱟᱜᱼᱟ ᱮᱸᱰᱮᱠᱷᱟᱱ ᱩᱱᱤᱭᱟᱜ ᱚᱵᱚᱥᱛᱷᱟ ᱫᱚ ᱟᱹᱰᱤ ᱵᱟᱹᱲᱤᱡ ᱤᱫᱤᱜᱼᱟ ᱚᱱᱟᱛᱮ ᱤᱧᱟᱹᱜ ᱟᱢ ᱴᱷᱮᱱ ᱱᱮᱦᱚᱨ ᱡᱮ ᱜᱟᱯᱟ

ᱠᱚᱫᱚ ᱠᱩᱲᱟᱹᱭ ᱡᱚᱛᱚ ᱟᱢ ᱚᱱᱟᱫᱚᱢ ᱧᱟᱢ ᱜᱮᱭᱟ ᱪᱮᱫᱟᱜ ᱥᱮ ᱵᱟᱝ ᱤᱧ ᱱᱚᱝᱠᱟᱱ ᱚᱵᱚᱥᱛᱷᱟ ᱥᱮ ᱯᱚᱨᱤᱥᱛᱷᱤᱛᱤ ᱠᱷᱚᱱ ᱤᱧ ᱞᱟᱦᱟ ᱵᱟᱧᱪᱟᱣᱤᱧ ᱢᱮ ᱤᱱᱟᱹ ᱠᱷᱟᱱᱫᱚ ᱤᱱᱟᱹ ᱯᱚᱨᱮ ᱠᱷᱟᱱᱮ ᱟᱢ ᱚᱱᱟ ᱨᱮᱱᱟᱜ ᱡᱟᱦᱟᱸ ᱛᱤᱱᱟᱹᱜ ᱠᱟᱹᱣᱰᱤ ᱠᱚ ᱠᱟᱛᱷᱟ ᱟᱠᱟᱱᱟᱞᱟᱝ ᱚᱱᱟ ᱠᱟᱹᱣᱰᱤ ᱠᱚ ᱡᱚᱛᱚᱧ ᱮᱢ ᱠᱟᱜ ᱛᱟᱢᱟ ᱟᱨ ᱡᱟᱦᱟᱸ ᱠᱷᱟᱹᱛᱤᱨ ᱱᱩᱭ ᱨᱩᱜᱤ ᱵᱟᱧᱪᱟᱣᱮᱜᱮ ᱦᱩᱭᱩᱜᱼᱟ ᱟᱨ ᱚᱱᱟ ᱞᱟᱹᱜᱤᱫᱛᱮ ᱤᱧ ᱟᱢ ᱴᱷᱮᱱᱤᱧ ᱱᱮᱦᱚᱨᱚᱜ ᱠᱟᱱᱟ ᱟᱹᱰᱤ ᱩᱥᱟᱹᱨᱟ ᱜᱟᱯᱟᱢ ᱟᱹᱜᱩᱭᱟ ᱡᱮᱢᱚᱱ

ᱱᱮᱦᱚᱨ ᱠᱟᱛᱮᱫᱤᱧ ᱢᱮᱱᱮᱫᱼᱟ ᱟᱹᱰᱤ ᱩᱥᱟᱹᱨᱟᱢ ᱥᱮᱴᱮᱨᱟ ᱟᱨ ᱪᱟᱞᱟᱜ ᱦᱩᱭᱩᱜ ᱜᱮᱭᱟ